ᱦᱮᱸ ᱤᱧ ᱱᱚᱶᱟ ᱡᱤᱵᱠᱟᱹ ᱵᱟᱨᱮᱛᱮ ᱟᱹᱰᱤ ᱨᱟᱹᱥᱠᱟᱹᱧ ᱵᱩᱡᱷᱟᱹᱣ ᱮᱫᱟ ᱪᱮᱫᱟᱜ ᱥᱮ ᱮᱴᱟᱜ ᱡᱟᱦᱟᱸᱱᱟᱜ ᱪᱟᱥ ᱵᱟᱥ ᱠᱷᱚᱱᱟᱜ ᱫᱚ ᱱᱚᱶᱟ ᱦᱟᱹᱠᱩ ᱪᱟᱥ ᱨᱮᱫᱚ ᱟᱹᱰᱤ ᱟ ᱩᱢ ᱞᱟᱵᱷ ᱢᱮᱱᱟᱜᱼᱟ ᱠᱚᱢ ᱡᱟᱭᱜᱟ ᱨᱮ ᱟᱹᱰᱤ ᱥᱟᱝᱜᱮ ᱟᱨᱡᱟᱣᱚᱜᱼᱟ ᱤᱧᱤᱧ ᱠᱷᱚᱡᱚᱜ ᱠᱟᱱᱟ ᱤᱧᱟᱜ ᱛᱟᱭᱚᱢ ᱫᱟᱨᱟᱢ ᱨᱮᱱ ᱦᱚᱸ ᱯᱤᱲᱦᱤ ᱠᱚᱦᱚᱸ ᱱᱚᱶᱟ ᱡᱤᱵᱠᱟᱹ ᱨᱮᱭᱟᱜ ᱨᱮ ᱥᱮᱞᱮᱫ ᱠᱚ ᱛᱟᱦᱮᱸᱱ ᱢᱟ